ᱟᱵᱚᱣᱟᱜ ᱥᱟᱶᱛᱟ ᱛᱟᱞᱟᱨᱮ ᱡᱟᱦᱟᱸ ᱥᱮᱨᱮᱧ ᱢᱮᱱᱟᱜᱼᱟ ᱢᱮᱱ ᱫᱚ ᱦᱚᱲ ᱥᱮᱨᱮᱧ ᱚᱱᱟ ᱦᱚᱲ ᱥᱮᱨᱮᱧ ᱨᱮ ᱡᱟᱦᱟᱸ ᱢᱟᱨᱮ ᱥᱮᱨᱮᱧ ᱠᱚ ᱢᱮᱱᱟᱜᱼᱟ ᱚᱱᱟ ᱠᱚ ᱟᱨ ᱱᱮᱛᱟᱨᱟᱜ ᱥᱮᱨᱮᱧ ᱠᱚ ᱛᱟᱞᱟ ᱨᱮᱫᱚ ᱟᱹᱰᱤᱜᱟᱱ ᱥᱮᱨᱮᱧ ᱠᱚ ᱢᱮᱱᱟᱜᱼᱟ ᱚᱱᱟ ᱟᱭᱢᱟ ᱞᱮᱠᱟᱱ ᱵᱷᱮᱜᱮᱫ ᱫᱚ ᱡᱮᱞᱮᱠᱟ ᱟᱨ ᱨᱟᱦᱟ ᱨᱮᱱᱟᱜ ᱦᱚᱸ ᱵᱷᱮᱜᱟᱨ ᱵᱷᱮᱜᱮᱫ ᱢᱮᱱᱟᱜᱼᱟ ᱦᱚᱸ ᱟᱨᱚ ᱚᱱᱟ ᱥᱮᱨᱮᱧ ᱠᱚᱦᱚᱸ ᱵᱷᱮᱜᱮᱫ ᱢᱮᱱᱟᱜᱼᱟ ᱟᱨ ᱚᱱᱟ ᱥᱮᱨᱮᱧ ᱨᱮᱱᱟᱜ ᱡᱟᱦᱟᱸ ᱜᱚᱲᱦᱚᱱ ᱥᱮ ᱟᱹᱭᱟᱹᱛ ᱵᱮᱱᱟᱣ ᱚᱱᱟ ᱠᱚᱦᱚᱸ ᱵᱚᱫᱚᱞ ᱠᱟᱱᱟ ᱱᱟᱦᱟᱜ ᱡᱩᱜᱽ ᱥᱮᱨᱮᱧ ᱠᱚᱫᱚ ᱟᱹᱰᱤ ᱜᱮ ᱟᱭᱢᱟ ᱜᱚᱴᱟᱝ ᱥᱮᱨᱮᱧ ᱞᱮᱠᱟᱛᱮ ᱥᱮᱨᱮᱧᱚᱜᱼᱟ ᱱᱚᱸᱰᱮ ᱫᱚ ᱟᱵᱚᱣᱟᱜ ᱥᱟᱶᱛᱟ ᱛᱟᱞᱟ ᱪᱮᱛᱟᱱ ᱥᱮ ᱟᱵᱚᱣᱟᱜ ᱫᱷᱚᱨᱚᱢ ᱟᱹᱨᱤ ᱪᱮᱛᱟᱱ ᱠᱚᱦᱚᱸ ᱩᱱᱟᱹᱜ ᱡᱟᱹᱥᱛᱤ ᱠᱟᱭ ᱛᱮᱫᱚ ᱵᱟᱝ ᱥᱮᱨᱮᱧᱚᱜᱼᱟ ᱢᱮᱱᱠᱷᱟᱱ ᱢᱟᱨᱮ ᱥᱮᱨᱮᱧ ᱠᱚ ᱛᱟᱞᱟ ᱛᱮᱫᱚ ᱫᱷᱚᱨᱚᱢ ᱟᱹᱨᱤ ᱥᱮᱨᱮᱧ ᱢᱮᱱ ᱠᱤᱢᱵᱟ ᱥᱟᱶᱛᱟ ᱟᱸᱡᱚᱢ ᱡᱟᱹᱥᱛᱤ ᱠᱟᱭᱛᱮ ᱛᱟᱦᱮᱱ ᱠᱟᱱᱟ